ᱤᱧᱟᱹᱜ ᱟᱸᱥ ᱫᱚ ᱡᱟᱦᱟᱸ ᱫᱚ ᱪᱟᱥᱼᱵᱟᱥ ᱞᱟᱹᱜᱤᱫᱛᱮ ᱫᱟᱜ ᱞᱟᱜᱟᱜᱼᱟ ᱪᱟᱥᱼᱵᱟᱥ ᱵᱟᱨᱮᱛᱮ ᱫᱟᱜ ᱫᱟᱜ ᱞᱟᱜᱟᱜᱼᱟ ᱚᱱᱟ ᱚᱱᱟᱜᱮ ᱤᱧᱟᱹᱜ ᱟᱸᱥ ᱫᱚ ᱟᱨ ᱨᱮᱸᱜᱮᱡ ᱠᱚ ᱨᱮᱸᱜᱮᱡ ᱦᱚᱲ ᱠᱚ ᱤᱭᱟᱹᱜᱼᱟ ᱠᱟᱹᱴᱤᱡ ᱨᱮᱦᱚᱸ ᱥᱩᱵᱤᱫᱟ ᱠᱚ ᱧᱟᱢᱟ ᱪᱟᱥᱼᱵᱟᱥ ᱞᱟᱹᱜᱤᱫᱛᱮ ᱵᱷᱟᱹᱜᱤ ᱠᱚ ᱪᱟᱥᱼᱵᱟᱥᱟ ᱫᱟᱜ ᱵᱟᱝ ᱦᱩᱭ ᱞᱮᱱᱠᱷᱟᱱ ᱫᱚ ᱪᱟᱥᱵᱟᱥ ᱛᱚ ᱟᱨ ᱵᱷᱟᱹᱜᱤ ᱫᱚ ᱟᱝ ᱦᱩᱭᱩᱜᱼᱟ ᱟᱨ ᱪᱟᱥᱼᱵᱟᱥ ᱦᱩᱭ ᱞᱮᱱᱠᱷᱟᱱ ᱫᱚ ᱧᱩ ᱫᱟᱜ ᱠᱚᱦᱚᱸ ᱧᱟᱢᱚᱜᱼᱟ ᱡᱚᱢ ᱠᱚᱦᱚᱸ ᱧᱟᱢᱚᱜᱼᱟ ᱵᱟᱨᱦᱮ ᱮᱴᱟᱜ ᱥᱮᱱ ᱵᱟᱡᱟᱨ ᱠᱟᱹᱢᱤ ᱵᱟᱝ ᱪᱟᱞᱟᱜ ᱦᱩᱭᱩᱜᱼᱟ ᱟᱨ ᱵᱚᱪᱷᱚᱨ ᱨᱮᱛᱚ ᱚᱱᱮ ᱢᱤᱫ ᱫᱷᱟᱣ ᱜᱮᱭ ᱫᱟᱜᱟᱭ ᱵᱚᱨᱥᱟ ᱴᱟᱭᱤᱢ ᱜᱮ ᱟᱥᱟᱲ ᱥᱨᱟᱵᱚᱱ ᱵᱚᱸᱜᱟ ᱜᱮ ᱫᱟᱜᱟᱭ ᱟᱨᱛᱚ ᱵᱟᱝ ᱫᱟᱜᱟᱭ ᱟᱥᱟᱲ ᱵᱚᱸᱜᱟ ᱥᱨᱟᱵᱚᱱ ᱵᱚᱸᱜᱟ ᱟᱨ ᱱᱤᱭᱟᱹ ᱠᱚ ᱥᱚᱢᱚᱭ ᱜᱮᱭ ᱫᱟᱜᱟ ᱡᱷᱮᱸᱴ ᱵᱚᱸᱜᱟ ᱱᱤᱭᱟ ᱠᱚ ᱥᱚᱢᱚᱭ ᱜᱮᱭ ᱫᱟᱜᱟᱭ ᱟᱫᱚ ᱛᱚ ᱵᱟᱭ ᱫᱟᱜᱟ ᱵᱚᱪᱷᱚᱨ ᱨᱮ ᱢᱤᱫ ᱫᱷᱟᱣ ᱜᱮᱭ ᱫᱟᱜᱟ ᱟᱨ ᱚᱱᱟ ᱫᱚ ᱛᱤᱱᱟᱹᱜ ᱮᱢ ᱵᱷᱚᱨᱥᱟᱭᱟ ᱴᱷᱤᱠᱼᱴᱷᱟᱠ ᱦᱚᱸ ᱵᱟᱭ ᱫᱟᱜᱟᱭ ᱡᱟᱹᱯᱩᱫ ᱫᱤᱱ ᱦᱚᱸᱭ ᱠᱷᱚᱨᱟᱭᱟ ᱴᱷᱤᱠᱼᱴᱷᱟᱠ ᱵᱟᱭ ᱫᱟᱜᱟ ᱡᱟᱹᱯᱩᱫ ᱫᱤᱱ ᱦᱚᱸ ᱚᱱᱮ ᱚᱱᱠᱟᱭᱟᱭ ᱟᱨ ᱵᱷᱟᱹᱜᱤ ᱪᱟᱥᱚᱜᱼᱟ ᱫᱟᱜ ᱵᱟᱝ ᱦᱩᱭ ᱞᱮᱱᱠᱷᱟᱱ ᱛᱚ ᱟᱨ ᱵᱟᱝ ᱪᱟᱥᱚᱜᱼᱟ ᱟᱨ ᱱᱚᱣᱟ ᱜᱮ ᱟᱨ ᱥᱩᱨ ᱥᱩᱯᱩᱨ ᱫᱟᱜ ᱥᱩᱵᱤᱫᱟ ᱛᱟᱦᱮᱸ ᱞᱮᱱᱠᱷᱟᱱ ᱫᱚ ᱟᱨᱚ ᱢᱚᱸᱡᱚᱜᱼᱟ ᱥᱳᱞᱟᱨ ᱠᱚ ᱥᱮᱞᱚ ᱠᱚ ᱛᱟᱯᱚᱨᱮ ᱜᱟᱰᱟ ᱠᱚ ᱰᱮᱢ ᱠᱚ ᱯᱩᱠᱷᱨᱤ ᱠᱚ ᱢᱟᱨᱟᱝᱼᱢᱟᱨᱟᱝ ᱵᱟᱸᱫᱽ ᱠᱚ ᱠᱚ ᱵᱮᱱᱟᱣ ᱞᱮᱠᱷᱟᱱ ᱜᱟᱹᱰᱭᱟᱹ ᱠᱚᱠᱚ ᱵᱮᱱᱟᱣ ᱞᱮᱠᱷᱟᱱ ᱪᱟᱥᱼᱵᱟᱥ ᱜᱮ ᱥᱟᱨᱟ ᱵᱚᱪᱷᱚᱨ ᱜᱮ ᱪᱟᱥ ᱦᱩᱭᱩᱜᱼᱟ ᱦᱟᱱᱟ ᱱᱟᱣᱟ ᱥᱚᱵᱽᱡᱤ ᱠᱚ ᱦᱩᱲᱩ ᱠᱚ ᱵᱟᱨᱚ ᱢᱟᱥ ᱜᱮᱛᱚ ᱦᱩᱲᱩ ᱦᱚᱸ ᱪᱟᱥ ᱜᱟᱱᱚᱜᱼᱟ ᱵᱟᱨ ᱫᱷᱟᱣ ᱛᱮ ᱵᱚᱨᱳ ᱦᱩᱲᱩ ᱚᱱᱟ ᱠᱚᱦᱚᱸ ᱪᱟᱥ ᱦᱩᱭᱩᱜᱼᱟ ᱥᱚᱵᱽᱡᱤ ᱠᱚ ᱱᱤᱭᱟᱹ ᱥᱚᱢᱚᱭ ᱫᱚ ᱟᱨᱚ ᱱᱤᱭᱟᱹ ᱥᱚᱢᱚᱭ ᱫᱚ ᱫᱟᱜ ᱡᱮᱢᱚᱱ ᱞᱟᱹᱠᱛᱤ ᱜᱮ ᱛᱟᱦᱮᱸᱠᱟᱱᱟ ᱱᱤᱭᱟᱹ ᱥᱚᱢᱚᱭ ᱱᱤᱭᱟᱹ ᱥᱚᱢᱚᱭ ᱫᱚ ᱡᱮᱢᱚᱱ ᱟᱹᱰᱤᱜᱟᱱ ᱢᱟᱱᱮ ᱯᱷᱚᱞ ᱯᱷᱚᱞ ᱠᱚᱠᱚ ᱥᱚᱵᱽᱡᱤ ᱯᱷᱚᱞ ᱥᱚᱵᱽᱡᱤ ᱠᱚᱠᱚ ᱪᱟᱥ ᱜᱮᱭᱟ ᱛᱚ ᱱᱤᱭᱟᱹ ᱥᱚᱢᱚᱭ ᱫᱚ ᱚᱱᱟ ᱦᱚᱸ ᱞᱟᱜᱟᱣ ᱠᱚᱜᱼᱟ ᱛᱚᱨᱢᱩᱡᱽ ᱠᱚ ᱮᱭ ᱟᱨᱠᱤ ᱡᱚᱠᱷᱚᱱ ᱡᱚᱠᱷᱚᱱ ᱫᱟᱜ ᱪᱟᱥᱼᱵᱟᱥ ᱫᱟᱜ ᱜᱮ ᱵᱮᱥᱤ ᱫᱚ ᱟᱸᱥ ᱤᱧᱟᱹᱜ ᱫᱚ ᱪᱟᱥ ᱨᱮᱱᱟᱜ ᱜᱮ ᱵᱮᱥᱤ ᱫᱚ ᱟᱥᱟ